ᱦᱮᱞᱳ ᱦᱮᱸ ᱱᱟᱹᱯᱤᱫ ᱴᱷᱮᱱ ᱜᱮ ᱯᱷᱳᱱ ᱫᱚ ᱞᱟᱜᱟᱣ ᱟᱠᱟᱱᱟ ᱠᱷᱩᱞᱟᱹᱣ ᱢᱟ ᱠᱷᱩᱞᱟᱹᱣ ᱜᱮ ᱢᱮᱱᱟᱜ ᱮᱱᱛᱮᱫ ᱟᱫᱚ ᱵᱮᱯᱟᱨ ᱫᱚ ᱚᱱᱟ ᱫᱚ ᱵᱟᱝ ᱠᱟᱱᱟ ᱵᱮᱯᱟᱨ ᱫᱚ ᱪᱮᱫ ᱞᱮᱠᱟᱢ ᱜᱮᱫᱚᱜᱼᱟ ᱟᱪᱪᱷᱟ ᱚᱱᱟ ᱦᱚᱸ ᱵᱮᱯᱟᱨ ᱦᱮᱱᱟᱜᱼᱟ ᱠᱟᱹᱯᱪᱤ ᱛᱮᱢ ᱜᱮᱫᱚᱜᱼᱟ ᱥᱮ ᱢᱮᱥᱤᱱ ᱛᱮ ᱵᱟᱝ ᱟᱨᱠᱤ ᱢᱮᱥᱤᱱ ᱛᱮᱢ ᱜᱮᱫᱚᱜ ᱠᱷᱟᱱ ᱫᱚ ᱯᱨᱟᱭᱤᱥ ᱛᱷᱚᱲᱟ ᱜᱟᱱ ᱵᱟᱹᱲᱛᱤ ᱞᱟᱜᱟᱜᱼᱟ ᱡᱮᱦᱮᱛᱩ ᱚᱱᱟ ᱠᱟᱨᱮᱱᱴ ᱵᱤᱞ ᱠᱷᱚᱨᱪᱟ ᱠᱟᱛᱮᱫ ᱚᱱᱟ ᱫᱚ ᱜᱮᱫ ᱦᱩᱭᱮᱱᱟ ᱟᱨ ᱠᱟᱹᱯᱪᱤ ᱛᱮᱢ ᱜᱮᱫᱚᱜ ᱠᱷᱟᱱ ᱫᱚ ᱛᱷᱚᱲᱟ ᱨᱮᱹᱴ ᱫᱚ ᱠᱚᱢᱟᱣ ᱧᱚᱜ ᱜᱮᱭᱟ ᱢᱮᱥᱤᱱ ᱛᱮᱜᱮ ᱟᱪᱪᱷᱟ ᱜᱩᱪᱩ ᱦᱚᱢ ᱦᱚᱭᱚᱜᱼᱟ ᱥᱮ ᱵᱟᱝ ᱜᱩᱪᱩ ᱫᱚ ᱩᱵ ᱛᱮᱫ ᱜᱮ ᱟᱪᱪᱷᱟ ᱟᱪᱪᱷᱟ ᱟᱨ ᱠᱟᱞᱟᱨ ᱴᱟᱞᱟᱨᱮᱢ ᱠᱚᱨᱟᱣᱟ ᱠᱚᱞᱚᱯ ᱴᱚᱞᱚᱯᱮᱢ ᱢᱟᱨᱟᱣᱟ ᱟᱪᱪᱷᱟ ᱟᱪᱪᱷᱟ ᱟᱪᱪᱷᱟ ᱟᱪᱪᱷᱟ ᱟᱹᱰᱤ ᱱᱟᱯᱟᱭ ᱛᱚ ᱛᱤᱱᱟᱹᱜ ᱜᱷᱟᱹᱲᱤᱡ ᱞᱟᱜᱟᱣ ᱟᱢᱟ ᱛᱟᱣ ᱦᱤᱡᱩᱜ ᱟᱪᱪᱷᱟ ᱞᱟᱹᱭᱫᱚ ᱞᱟᱹᱭ ᱚᱱᱠᱟ ᱜᱮ ᱮᱱᱛᱮᱫ ᱚᱱᱮ ᱦᱮᱡ ᱟᱠᱟᱱ ᱨᱮ ᱩᱵ ᱦᱚᱸ ᱧᱮᱞ ᱦᱩᱭᱩᱜ ᱛᱟᱢᱟ ᱡᱮ ᱪᱮᱫ ᱞᱮᱠᱟ ᱞᱟᱹᱴᱩ ᱜᱮᱛᱟᱢᱟ ᱥᱮ ᱟᱹᱰᱤ ᱞᱟᱹᱴᱩ ᱜᱮᱛᱟᱢᱟ ᱥᱮ ᱠᱟᱹᱴᱤᱡ ᱜᱮᱛᱟᱢᱟ ᱪᱮᱫ ᱞᱮᱠᱟ ᱰᱤᱡᱟᱭᱤᱱ ᱡᱩᱛᱩᱜ ᱛᱟᱢᱟ ᱞᱟᱦᱟᱛᱮ ᱪᱮᱫ ᱞᱮᱠᱟᱢ ᱜᱮᱫ ᱞᱮᱱᱟ ᱰᱤᱥᱠᱟᱣᱩᱱᱴ ᱪᱷᱟᱲ ᱫᱚ ᱯᱨᱚᱛᱷᱚᱢᱮᱢ ᱦᱤᱡᱩᱜ ᱠᱟᱱᱟ ᱥᱮ ᱦᱮᱡ ᱵᱟᱲᱟᱣ ᱟᱠᱟᱱᱟ ᱮᱱᱛᱮᱫ ᱚᱱᱟ ᱪᱮᱛᱟᱱ ᱨᱮᱜᱮ ᱟᱪᱪᱷᱟ ᱯᱨᱚᱛᱷᱚᱢ ᱵᱟᱨᱮᱢ ᱦᱤᱡᱩᱜᱼᱟ ᱟᱪᱪᱷᱟ ᱰᱤᱥᱠᱟᱣᱩᱱᱴ ᱮᱢᱟᱣᱟᱢᱟ ᱱᱚᱣᱟ ᱯᱚᱨᱮᱢ ᱦᱤᱡᱩᱜ ᱠᱷᱟᱱ ᱟᱨᱦᱚᱸ ᱰᱤᱥᱠᱟᱣᱩᱱᱴᱮᱢ ᱧᱟᱢᱟ ᱢᱤᱫᱥᱚ ᱴᱟᱠᱟ ᱪᱮᱛᱟᱱ ᱨᱮ ᱪᱮᱫ ᱞᱮᱠᱟ ᱚᱱᱮ ᱛᱤ ᱦᱚᱲᱴᱷᱮᱱ ᱠᱷᱚᱱ ᱢᱤᱫᱥᱚ ᱴᱟᱠᱟᱧ ᱦᱟᱛ ᱵᱟᱲᱟᱭᱟ ᱟᱢ ᱴᱷᱮᱱ ᱠᱷᱚᱱ ᱟᱪᱪᱷᱟ ᱟᱥᱤ ᱴᱟᱠᱟᱧ ᱦᱟᱛᱟ ᱯᱨᱚᱛᱷᱚᱢ ᱵᱟᱨ ᱟᱪᱪᱷᱟ ᱟᱪᱪᱷᱟ ᱦᱮᱸ ᱱᱟᱣᱟ ᱠᱟᱥᱴᱚᱢᱟᱨ ᱦᱤᱥᱟᱹᱵᱽ ᱛᱮ ᱛᱟᱦᱚᱞᱮ ᱛᱤᱱ ᱡᱚᱠᱷᱟᱱᱮᱢ ᱦᱤᱡᱩᱜ ᱠᱟᱱᱟ ᱟᱹᱰᱤ ᱵᱷᱤᱲ ᱛᱟᱦᱮᱱ ᱠᱟᱱᱟ ᱛᱚ ᱛᱤᱱ ᱡᱚᱠᱷᱚᱱᱮᱢ ᱦᱤᱡᱩᱜ ᱠᱟᱱᱟ ᱟᱪᱪᱷᱟ ᱟᱪᱪᱷᱟ ᱴᱷᱤᱠ ᱜᱮᱭᱟ ᱩᱥᱟᱹᱨᱟ ᱦᱮᱡ ᱜᱚᱫᱚᱜ ᱢᱮ ᱟᱨᱦᱚᱸ ᱛᱤᱠᱤᱱ ᱵᱮᱞᱟ ᱫᱟᱠᱟ ᱡᱚᱢ ᱚᱲᱟᱜ ᱪᱟᱞᱟᱜ ᱦᱩᱭᱩᱜᱼᱟ ᱛᱚ

ᱟᱪᱪᱷᱟ ᱟᱪᱪᱷᱟ ᱴᱷᱤᱠ ᱜᱮᱭᱟ ᱟ